ᱚᱲᱟᱜ ᱨᱮ ᱵᱟᱜᱽᱣᱟᱱ ᱧᱮᱞ ᱞᱟᱹᱜᱤᱫ ᱧᱮᱞ ᱡᱚᱛᱚᱱ ᱞᱟᱹᱜᱤᱫ ᱵᱮᱥᱤ ᱠᱷᱚᱨᱪᱟ ᱫᱚ ᱵᱟᱹᱱᱩᱜ ᱟᱹᱱᱤᱡ ᱚᱲᱟᱜ ᱨᱮ ᱛᱟᱦᱮᱸ ᱠᱟᱛᱮᱫ ᱟᱵᱚ ᱵᱟᱲᱜᱮ ᱨᱮ ᱜᱳᱰᱟ ᱨᱮ ᱵᱟᱜᱽᱣᱟᱱ ᱵᱚᱱ ᱧᱮᱞ ᱫᱟᱲᱮᱭᱟᱜᱼᱟ ᱟᱨ ᱵᱟᱜᱽᱣᱟᱱ ᱨᱮ ᱟᱞᱮ ᱞᱮ ᱨᱚᱦᱚᱭ ᱟᱠᱟᱫᱼᱟ ᱚᱱᱟᱨᱮ ᱢᱮᱱᱟᱜᱼᱟ ᱠᱟᱵᱽᱡᱤ ᱢᱮᱱᱟᱜᱼᱟ ᱠᱟᱭᱨᱟ ᱢᱮᱱᱟᱜᱼᱟ ᱟᱢᱨᱩᱛ ᱢᱮᱱᱟᱜᱼᱟ ᱩᱞ ᱢᱮᱱᱟᱜᱼᱟ ᱟᱨ ᱥᱟᱶᱛᱮ ᱟᱹᱰᱤᱜᱟᱱ ᱫᱟᱨᱮ ᱠᱚ ᱢᱮᱱᱟᱜᱼᱟ ᱟᱫᱚ ᱚᱱᱟ ᱠᱚ ᱧᱮᱞ ᱞᱟᱹᱜᱤᱫ ᱞᱟᱹᱜᱤᱫ ᱥᱮᱨᱢᱟ ᱨᱮ ᱵᱮᱥᱤ ᱫᱚ ᱵᱟᱭ ᱠᱷᱚᱨᱪᱟᱜᱼᱟ ᱜᱮᱞ ᱦᱟᱡᱟᱨ ᱴᱟᱠᱟ ᱜᱟᱱ ᱠᱷᱚᱨᱪᱟᱜᱼᱟ

ᱱᱚᱜᱼᱚ ᱱᱚᱝᱠᱟ ᱵᱟᱜᱽᱣᱟᱱ ᱠᱚᱵᱚᱱ ᱧᱮᱞ ᱵᱟᱲᱟᱭ ᱠᱷᱟᱱ ᱮᱱᱠᱷᱟᱱ ᱡᱟᱦᱟᱱᱟᱜ ᱟᱵᱚ ᱡᱚᱢ ᱞᱟᱹᱜᱤᱫ ᱠᱤᱨᱤᱧ ᱵᱟᱭ ᱦᱩᱭᱩᱜᱼᱟ ᱱᱮᱛᱟᱨ ᱢᱟ ᱵᱟᱡᱟᱨ ᱠᱚᱨᱮ ᱢᱟ ᱟᱹᱰᱤ ᱠᱮᱢᱤᱠᱮᱞ ᱛᱮᱠᱚ ᱪᱟᱥ ᱮᱜᱼᱟ ᱠᱚ ᱮᱱᱠᱷᱟᱱ ᱚᱱᱟ ᱠᱚ ᱤᱫᱤ ᱠᱟᱛᱮᱫ ᱵᱟᱜᱽᱣᱟᱱᱤ ᱠᱚᱨᱮ ᱜᱮ ᱟᱵᱚ ᱥᱚᱵᱽᱡᱤ ᱠᱚ ᱥᱮ ᱯᱷᱚᱞ ᱫᱟᱨᱮ ᱠᱚᱵᱚ ᱡᱚᱛᱚ ᱟᱵᱚᱱ ᱧᱮᱞ ᱟᱵᱚᱱ ᱮᱱᱠᱷᱟᱱ ᱫᱚ ᱟᱵᱚ ᱞᱟᱹᱜᱤᱫ ᱜᱮ ᱱᱟᱯᱟᱭᱚᱜᱼᱟ